ᱦᱮᱞᱳ ᱟᱪᱪᱷᱟ ᱟᱹᱞᱩ ᱠᱚ ᱪᱮᱫ ᱞᱮᱠᱟ ᱫᱟᱢ ᱢᱮᱱᱟᱜᱼᱟ ᱦᱳᱭ ᱛᱤᱨᱤᱥ ᱴᱟᱠᱟ ᱠᱤᱞᱳ ᱟᱪᱪᱷᱟ ᱢᱳᱴᱟᱢᱩᱴᱤ ᱦᱚᱭᱛᱳ ᱢᱚᱬᱮ ᱠᱤᱞᱳ ᱜᱟᱱ ᱡᱩᱫᱤ ᱦᱟᱛᱟᱜᱼᱟ ᱮᱱᱠᱷᱟᱱ ᱰᱤᱥᱠᱟᱣᱩᱱᱴ ᱵᱟᱭ ᱰᱤᱥᱠᱟᱣᱩᱱᱴᱚᱜᱼᱟ ᱟᱪᱪᱷᱟ ᱟᱨ ᱯᱮᱸᱭᱟᱡᱽ ᱠᱚ ᱪᱮᱫ ᱞᱮᱠᱟ ᱫᱟᱢᱟ ᱯᱚᱧᱪᱟᱥ ᱴᱟᱠᱟ ᱟᱫᱚ ᱵᱟᱭ ᱠᱚᱢᱚᱜᱚᱜᱼᱟ ᱟᱪᱪᱷᱟ ᱟᱨ ᱱᱚᱣᱟ ᱟᱫᱟ ᱠᱚ ᱛᱤᱨᱤᱥ ᱴᱟᱠᱟ ᱥᱚ ᱟᱨ ᱨᱟᱹᱥᱩᱱ ᱫᱚ ᱨᱟᱹᱥᱩᱱ ᱦᱚᱸ ᱤᱱᱠᱟᱹ ᱜᱮ ᱟᱨ ᱵᱮᱨᱮᱞ ᱢᱟᱹᱨᱤᱪ ᱪᱮᱫ ᱞᱮᱠᱟ ᱪᱟᱞᱟᱜ ᱠᱟᱱᱟ ᱯᱚᱸᱪᱤᱥ ᱴᱟᱠᱟ ᱯᱩᱣᱟᱹ ᱟᱪᱪᱷᱟ ᱱᱚᱣᱟ ᱠᱟᱨᱞᱟ ᱠᱚ ᱯᱚᱱᱨᱚ ᱴᱟᱠᱟ ᱱᱚᱣᱟ ᱡᱟᱦᱟᱸ ᱤᱭᱟᱹ ᱠᱚ ᱢᱮᱛᱟᱜᱟᱜ ᱫᱚ ᱵᱚᱨᱵᱚᱴᱤ ᱦᱳᱭ ᱪᱚᱞᱞᱤᱥ ᱴᱟᱠᱟ ᱚ ᱟᱪᱪᱷᱟ ᱱᱚᱣᱟ ᱤᱭᱟᱹ ᱦᱮᱸ ᱦᱳᱭ ᱢᱟᱱᱮ ᱯᱨᱳᱜᱨᱟᱢ ᱦᱩᱭᱩᱜ ᱞᱟᱹᱜᱤᱫᱼᱟ ᱛᱚ ᱚᱱᱟ ᱤᱫᱤ ᱠᱟᱛᱮᱫ ᱦᱟᱜ ᱠᱩᱞᱤ ᱦᱩᱭᱩᱜ ᱠᱟᱱᱟ ᱟᱪᱪᱷᱟ ᱴᱷᱤᱠ ᱜᱮᱭᱟ ᱦᱟᱸᱜ ᱦᱳᱭ ᱦᱳᱭ ᱢᱟᱱᱮ ᱥᱩᱵᱤᱫᱷᱟ ᱡᱩᱫᱤ ᱧᱟᱢᱚᱜᱼᱟ ᱮᱱᱠᱷᱟᱱ ᱢᱟ ᱦᱟᱛᱟᱣ ᱦᱩᱭᱩᱜ ᱜᱮᱭᱟ ᱥᱮ ᱦᱟᱸᱜ ᱦᱮᱸ ᱦᱮᱸ ᱴᱷᱤᱠ ᱜᱮᱭᱟ ᱛᱚᱵᱮ ᱦᱮᱸ